ᱤᱧ ᱡᱟᱦᱟᱸᱧ ᱪᱟᱞᱟᱣ ᱞᱮᱱᱟ ᱚᱱᱟ ᱡᱟᱭᱜᱟ ᱫᱚ ᱦᱩᱭᱩᱜ ᱠᱟᱱᱟ ᱞᱩᱜᱩ ᱵᱩᱨᱩ ᱜᱷᱟᱱᱴᱟ ᱵᱟᱲᱮ ᱟᱹᱰᱤ ᱵᱮᱥ ᱟᱹᱰᱤ ᱱᱟᱯᱟᱭ ᱚᱸᱰᱮᱱᱟᱜ ᱡᱟᱭᱜᱟ ᱡᱟᱦᱟᱸᱫᱚ ᱵᱳᱠᱟᱨᱳ ᱡᱮᱞᱟ ᱨᱮᱭᱟᱜ ᱞᱟᱞᱯᱟᱹᱱᱤᱭᱟᱹ ᱟᱛᱳ ᱜᱩᱢᱭᱟᱹ ᱯᱨᱚᱠᱷᱚᱸᱰ ᱨᱮ ᱢᱮᱱᱟᱜᱼᱟ ᱚᱸᱰᱮ ᱪᱟᱞᱟᱣ ᱠᱟᱛᱤᱧ ᱧᱮᱞ ᱠᱮᱫᱟ ᱱᱤᱱᱟᱹᱜ ᱱᱟᱯᱟᱭ ᱚᱱᱟ ᱞᱩᱜᱩ ᱵᱩᱨᱩ ᱜᱷᱟᱱᱴᱟ ᱵᱟᱲᱮ ᱡᱟᱦᱟᱸ ᱫᱷᱚᱨᱚᱢ ᱜᱟᱲ ᱫᱷᱚᱨᱚᱢ ᱡᱟᱭᱜᱟ ᱵᱚᱪᱷᱚᱨ ᱵᱚᱪᱷᱚᱨ ᱚᱸᱰᱮ ᱟᱹᱰᱤ ᱥᱟᱺᱜᱤᱧ ᱥᱟᱺᱜᱤᱧ ᱨᱮᱱ ᱦᱚᱲ ᱚᱸᱰᱮ ᱟᱵᱚ ᱨᱮᱱ ᱞᱩᱜᱩ ᱵᱟᱵᱟ ᱴᱷᱮᱱ ᱠᱚ ᱪᱟᱞᱟᱜᱼᱟ ᱚᱸᱰᱮ ᱟᱵᱚᱣᱟᱜ ᱚᱸᱰᱮ ᱠᱚ ᱜᱚᱰᱚᱜ ᱱᱮᱦᱚᱨᱚᱜᱼᱟ ᱠᱚ ᱟᱠᱚᱣᱟᱜ ᱫᱩᱠ ᱥᱩᱠ ᱠᱚ ᱠᱚᱭᱟ ᱟᱨ ᱟᱞᱮ ᱞᱮ ᱪᱟᱞᱟᱣ ᱞᱮᱱᱟ ᱡᱟᱦᱟᱸ ᱫᱚ ᱤᱧ ᱛᱟᱦᱮᱸ ᱠᱟᱱᱟ ᱚᱸᱰᱮ ᱟᱭᱢᱟ ᱜᱟᱛᱮ ᱠᱚ ᱥᱟᱶ ᱪᱮᱫᱟᱜ ᱥᱮ ᱚᱸᱰᱮ ᱫᱚ ᱱᱤᱱᱟᱹᱜ ᱱᱟᱯᱟᱭ ᱤᱱᱟᱹᱜ ᱵᱮᱥ ᱡᱟᱭᱜᱟ ᱠᱟᱱᱟ ᱢᱮᱱᱛᱮ ᱟᱹᱰᱤ ᱜᱟᱱ ᱥᱟᱺᱜᱤᱧ ᱥᱟᱺᱜᱤᱧ ᱦᱚᱲ ᱠᱚ ᱦᱤᱡᱩᱜ ᱛᱟᱦᱮᱱᱟ ᱟᱨ ᱚᱸᱰᱮ ᱠᱚ ᱟᱵᱚᱣᱟᱜ ᱫᱷᱚᱨᱚᱢ ᱵᱟᱵᱚᱫ ᱠᱚ ᱟᱵᱚᱣᱟᱜ ᱟᱹᱨᱤ ᱪᱟᱹᱞᱤ ᱵᱟᱵᱚᱫ ᱟᱵᱚᱣᱟᱜ ᱞᱟᱭ ᱞᱟᱠᱪᱟᱨ ᱵᱟᱵᱚᱫ ᱠᱚ ᱞᱟᱹᱭ ᱛᱟᱵᱚᱱᱟ ᱞᱩᱜᱩ ᱵᱩᱨᱩ ᱜᱷᱟᱱᱴᱟ ᱵᱟᱲᱮ ᱫᱚ ᱤᱧᱫᱚ ᱯᱨᱚᱛᱮᱠ ᱵᱚᱪᱷᱚᱨ ᱜᱤᱧ ᱪᱟᱞᱟᱜ ᱛᱟᱦᱮᱱᱟ ᱯᱨᱚᱛᱮᱠ ᱵᱚᱪᱷᱚᱨ ᱜᱮ ᱚᱸᱰᱮᱧ ᱥᱮᱴᱮᱨᱚᱜ ᱛᱟᱦᱮᱱᱟ ᱚᱸᱰᱮᱱᱟᱜ ᱪᱟᱞᱟᱣ ᱫᱚ ᱤᱧᱫᱚ ᱟᱹᱰᱤᱜᱤᱧ ᱠᱩᱥᱤᱭᱟᱜᱼᱟ ᱚᱸᱰᱮ ᱥᱮᱱ ᱠᱟᱛᱮ ᱱᱚᱝᱠᱟ ᱵᱩᱡᱷᱟᱹᱜᱼᱟ ᱡᱮᱢᱚᱱ ᱪᱟᱞᱟᱜ ᱥᱮᱱ ᱞᱮᱱᱠᱷᱟᱱ ᱦᱤᱡᱩᱜ ᱜᱮ ᱵᱟᱝ ᱥᱟᱱᱟᱣᱟ ᱨᱩᱣᱟᱹᱲ ᱜᱮ ᱵᱟᱝ ᱥᱟᱱᱟᱣᱟ ᱞᱩᱜᱩ ᱵᱩᱨᱩ ᱜᱷᱟᱱᱴᱟ ᱵᱟᱲᱮ ᱠᱷᱚᱱ